ᱤᱥᱤᱱ ᱚᱲᱟᱜ ᱟᱨ ᱴᱳᱭᱞᱮᱴ ᱨᱮ ᱜᱩᱰᱩ ᱛᱤᱞᱟᱹ ᱛᱩᱡᱩ ᱮᱢᱟᱱ ᱵᱚᱛᱚᱨ ᱮᱲᱟᱣ ᱞᱟᱹᱜᱤᱫ ᱫᱚ ᱟᱭᱢᱟ ᱞᱮᱠᱟᱱ ᱯᱟᱱᱛᱷᱟ ᱥᱮ ᱰᱟᱦᱟᱨ ᱢᱮᱱᱟᱜ ᱟᱠᱟᱫᱟ ᱡᱟᱦᱟᱸ ᱞᱮᱠᱟ ᱡᱟᱦᱟᱸ ᱡᱩᱫᱩ ᱵᱚᱱ ᱟᱵᱚ ᱵᱚᱱ ᱢᱟᱱᱟᱣᱟ ᱥᱮ ᱡᱟᱦᱟᱸ ᱞᱮᱠᱟ ᱚᱱᱠᱟ ᱞᱮᱠᱟ ᱵᱚᱱ ᱠᱟᱹᱢᱤᱭᱟ ᱟᱵᱚ ᱜᱩᱰᱩ ᱠᱚᱥᱮ ᱩᱱᱠᱩ ᱛᱤᱡᱩ ᱮᱢᱟᱱ ᱠᱚᱣᱟᱜ ᱵᱚᱛᱚᱨ ᱫᱚ ᱵᱟᱝ ᱛᱟᱦᱮᱱᱟ ᱤᱥᱤᱱ ᱚᱲᱟᱜ ᱨᱮ ᱟᱹᱰᱤ ᱜᱟᱱ ᱚᱠᱛᱚ ᱤᱥᱤᱱ ᱵᱟᱥᱟᱝ ᱠᱟᱛᱮᱫ ᱚᱱᱟ ᱨᱮᱱᱟᱜ ᱡᱚᱵᱽᱨᱟ ᱠᱚ ᱤᱥᱤᱱ ᱚᱲᱟᱜ ᱨᱮᱜᱮ ᱠᱤᱱᱛᱩ ᱢᱤᱫ ᱠᱚᱸᱰ ᱨᱮᱱᱚᱱ ᱠᱚᱪᱟ ᱠᱟᱜᱼᱟ ᱱᱚᱝᱠᱟ ᱞᱮᱠᱷᱟᱱ ᱫᱚ ᱵᱟᱹᱭ ᱵᱟᱹᱭᱛᱮ ᱜᱩᱰᱩ ᱥᱮ ᱮᱢᱟᱱ ᱛᱤᱡᱩ ᱠᱚ ᱩᱱᱠᱩ ᱦᱚᱸ ᱦᱮᱡ ᱠᱟᱛᱮ ᱚᱱᱟ ᱡᱚᱵᱽᱨᱟ ᱥᱮ ᱚᱱᱟ ᱠᱚᱸᱰ ᱨᱮᱜᱮ ᱠᱚ ᱵᱟᱥᱟ ᱠᱚᱜᱼᱟ ᱟᱨ ᱡᱟᱦᱟᱸ ᱠᱚ ᱮᱱ ᱥᱚᱵᱡᱤ ᱠᱚ ᱥᱮ ᱡᱟᱦᱟᱸ ᱠᱚ ᱩᱛᱩ ᱦᱩᱭᱩᱜᱼᱟ ᱚᱱᱟ ᱞᱟᱹᱜᱤᱫ ᱛᱮ ᱡᱟᱦᱟᱸ ᱠᱚᱵᱚᱱ ᱡᱮᱞᱮᱠᱟ ᱵᱮᱸᱜᱟᱲ ᱟᱹᱞᱩ ᱱᱤᱭᱟᱹ ᱠᱚ ᱜᱮᱫ ᱠᱟᱛᱮ ᱡᱩᱫᱤ ᱚᱱᱟ ᱵᱚᱱ ᱠᱚᱪᱟ ᱠᱟᱜᱼᱟ ᱜᱮᱫ ᱜᱤᱰᱤ ᱠᱟᱛᱮᱫ ᱡᱟᱦᱟᱸ ᱵᱟᱪᱷᱟᱣᱟ ᱜᱤᱰᱤᱭᱟᱜ ᱡᱩᱫᱤ ᱵᱚᱱ ᱠᱚᱪᱟ ᱠᱟᱜᱼᱟ ᱚᱸᱰᱮ ᱜᱮ ᱡᱚᱢᱟᱜ ᱠᱚ ᱧᱟᱢᱟ ᱟᱨ ᱚᱸᱰᱮ ᱜᱮ ᱵᱟᱹᱭ ᱵᱟᱹᱭᱛᱮ ᱟᱠᱚᱣᱟᱜ ᱟᱠᱚᱣᱟᱜ ᱰᱮᱨᱟ ᱠᱚ ᱛᱚᱞᱟ ᱥᱮ ᱵᱟᱥᱟ ᱠᱚ ᱮᱛᱚᱦᱚᱵ ᱮᱛᱚᱦᱚᱵᱼᱟ ᱛᱟᱦᱚᱞᱮ ᱱᱚᱝᱠᱟ ᱠᱟᱛᱮ ᱟᱵᱚ ᱡᱩᱫᱤ ᱤᱥᱤᱱ ᱚᱲᱟᱜ ᱟᱨ ᱵᱟᱝ ᱴᱳᱭᱞᱮᱴ ᱵᱟᱨᱭᱟ ᱜᱮ ᱚᱲᱟᱜ ᱡᱩᱫᱤ ᱟᱵᱚ ᱥᱟᱯᱷᱟ ᱥᱟᱹᱯᱷᱤ ᱥᱮ ᱯᱷᱟᱨᱪᱟ ᱵᱚᱱ ᱫᱚᱦᱚᱭᱟ ᱵᱟᱵᱚᱱ ᱡᱚᱵᱽᱨᱟ ᱦᱚᱪᱚᱭᱟᱜᱼᱟ ᱥᱮ ᱡᱟᱦᱟᱸ ᱠᱚᱸᱬ ᱠᱚᱦᱚᱸ ᱵᱟᱵᱚᱱ ᱡᱚᱵᱽᱨᱟ ᱠᱚᱛᱮ ᱵᱟᱵᱚᱱ ᱮᱥᱮᱫ ᱦᱚᱪᱚᱣᱟᱜᱼᱟ ᱛᱟᱦᱚᱞᱮ ᱠᱷᱟᱱ ᱱᱩᱠᱩ ᱜᱩᱰᱩ ᱥᱮ ᱮᱴᱟᱜ ᱮᱢᱟᱱ ᱮᱢᱟᱱ ᱛᱤᱡᱩ ᱠᱚᱣᱟᱜ ᱵᱚᱛᱚᱨ ᱫᱚ ᱮᱴᱟᱜ ᱮᱴᱟᱜ ᱛᱤᱡᱩ ᱠᱚ ᱦᱮᱡ ᱨᱮᱱᱟᱜ ᱵᱚᱛᱚᱨ ᱫᱚ ᱵᱟᱝ ᱛᱟᱦᱮᱱᱟ ᱟᱨᱚ ᱵᱟᱫᱨᱩᱢ ᱠᱚᱨᱮ ᱦᱚᱸ ᱧᱮᱞ ᱟᱠᱟᱱᱟ ᱡᱮ ᱟᱹᱰᱤ ᱜᱟᱱ ᱦᱚᱲᱟᱜ ᱵᱟᱛᱨᱩᱢ ᱫᱚ ᱵᱟᱠᱚ ᱯᱚᱨᱤᱥᱠᱟᱨ ᱜᱮᱭᱟ ᱟᱹᱰᱤ ᱱᱚᱝᱨᱟ ᱛᱟᱦᱮᱱᱟ ᱵᱟᱛᱨᱩᱢ ᱠᱚᱨᱮ ᱦᱮᱸ ᱵᱤᱥᱮᱥ ᱠᱟᱨᱛᱮ ᱵᱟᱛᱨᱩᱢ ᱠᱚᱸᱬ ᱠᱚᱨᱮ ᱫᱚ ᱡᱚᱵᱽᱨᱟ ᱠᱚᱦᱚᱸ ᱫᱚᱦᱚ ᱠᱟᱜ ᱜᱮᱭᱟ ᱠᱚ ᱥᱟᱵᱚᱱ ᱨᱮᱱᱟᱜ ᱥᱮ ᱱᱤᱨᱢᱟ ᱠᱚᱨᱮᱱᱟᱜ ᱤᱴᱭᱟᱹ ᱠᱚ ᱚᱱᱠᱟ ᱠᱟᱛᱮ ᱚᱱᱟ ᱠᱚᱨᱮ ᱦᱚᱸ ᱠᱤᱱᱛᱩ ᱜᱩᱰᱩ ᱠᱚ ᱥᱮ ᱮᱴᱟᱜ ᱛᱩᱡᱩ ᱠᱚ ᱦᱮᱡ ᱠᱟᱛᱮ ᱠᱤᱱᱛᱩ ᱵᱟᱥᱟ ᱨᱮᱱᱟᱜ ᱪᱟᱱᱥ ᱛᱟᱦᱮᱱᱟ ᱟᱵᱚ ᱡᱩᱫᱤ ᱱᱚᱣᱟ ᱮᱫ ᱯᱚᱨᱤᱥᱠᱟᱨ ᱯᱚᱨᱤᱪᱷᱚᱱᱱᱚ ᱵᱚᱱ ᱛᱟᱦᱮᱱᱟ ᱥᱮ ᱚᱱᱟ ᱠᱚ ᱥᱟᱯᱷᱟ ᱥᱟᱯᱷᱤ ᱵᱚᱱ ᱫᱚᱦᱚᱭᱟ ᱚᱱᱠᱟ ᱞᱮᱠᱷᱟᱱ ᱟᱫᱚ ᱵᱟᱛᱨᱩᱢ ᱠᱚᱨᱮ ᱥᱮ ᱤᱥᱤᱱ ᱚᱲᱟᱜ ᱠᱚᱨᱮ ᱦᱚᱸ ᱟᱫᱚ ᱜᱩᱰᱩ ᱮ ᱥᱮ ᱮᱢᱟᱱ ᱛᱮᱱ ᱛᱤᱡᱩ ᱠᱚᱣᱟᱜ ᱫᱚ ᱵᱟᱠᱚ ᱵᱟᱥ ᱫᱟᱲᱮᱭᱟᱜᱼᱟ